ᱤᱧᱫᱚ ᱠᱷᱟᱱᱰᱟᱨᱤ ᱰᱟᱝᱜᱟᱨᱮᱱ ᱠᱟᱹᱱᱟᱹᱧ ᱞᱚᱠᱽᱠᱷᱚᱱ ᱦᱮᱢᱵᱨᱚᱢ ᱨᱮᱱ ᱠᱩᱲᱤ ᱠᱟᱹᱱᱟᱹᱧ ᱤᱧᱟᱹᱜ ᱧᱩᱛᱩᱢ ᱫᱚ ᱥᱚᱯᱱᱟ ᱦᱮᱢᱵᱨᱚᱢ ᱟᱞᱮᱫᱚᱞᱮ ᱯᱩᱱ ᱵᱚᱭᱦᱟᱼᱟ ᱤᱧ ᱫᱚᱧ ᱛᱟᱞᱟᱤᱡ ᱠᱟᱱᱟ ᱤᱧ ᱵᱩᱰᱤᱜᱚ ᱫᱚ ᱚᱲᱟᱜ ᱨᱮᱜᱮᱭ ᱛᱟᱦᱮᱱᱟ ᱤᱧ ᱫᱚ ᱠᱟᱹᱴᱤᱡ ᱠᱷᱚᱱ ᱫᱚ ᱟᱞᱮ ᱯᱨᱟᱭᱢᱟᱨᱤ ᱟᱞᱮ ᱟᱹᱛᱩ ᱨᱮᱱᱟᱜ ᱯᱨᱟᱭᱢᱟᱨᱤ ᱥᱠᱩᱞ ᱨᱮᱜᱤᱧ ᱯᱟᱲᱦᱟᱣ ᱟᱠᱟᱱᱟ ᱚᱱᱰᱮ ᱠᱷᱚᱱ ᱩᱰᱩᱠ ᱠᱟᱛᱮ ᱥᱟᱦᱮᱵᱽᱰᱟᱝᱜᱟ ᱦᱳᱥᱴᱮᱞ ᱨᱮᱧ ᱯᱟᱲᱦᱟᱣ ᱟᱠᱟᱱᱟ ᱟᱫᱚ ᱚᱱᱰᱮ ᱠᱷᱚᱱ ᱢᱟᱫᱽᱫᱷᱚᱢᱤᱠ ᱮᱢ ᱠᱟᱛᱮ ᱜᱚᱞᱥᱤ ᱟᱫᱨᱟᱦᱟᱹᱴᱤ ᱨᱮ ᱤᱞᱮᱵᱷᱮᱱ ᱴᱩᱭᱮᱯᱚᱵᱷ ᱤᱧ ᱯᱟᱲᱦᱟᱣ ᱟᱠᱟᱱᱟ ᱮᱭᱤᱪᱮᱥ ᱮᱢ ᱯᱚᱨ ᱠᱚᱞᱮᱡᱽ ᱢᱟᱱᱠᱚᱨ ᱠᱚᱞᱮᱡᱽ ᱨᱮᱧ ᱯᱷᱟᱨᱥᱴ ᱥᱮᱢᱤᱥᱴᱟᱨᱮᱧ ᱵᱷᱩᱨᱛᱤ ᱟᱠᱟᱱᱟ ᱚᱱᱰᱮ ᱜᱮ ᱫᱤᱱᱳᱢ ᱦᱤᱞᱳᱜ ᱠᱚᱞᱮᱡᱽ ᱤᱧ ᱪᱟᱞᱟᱼᱟ ᱤᱧᱟᱹᱜ ᱵᱚᱭᱚᱥ ᱫᱚ ᱛᱤᱧ ᱟᱴᱷᱮᱨᱚ ᱯᱞᱟᱥ ᱤᱧ ᱫᱚ ᱛᱷᱚᱲᱟᱧ ᱯᱷᱮᱰ ᱧᱚᱜ ᱜᱮᱭᱟ